ᱟᱞᱮ ᱟᱹᱛᱩ ᱨᱮᱭᱟᱜ ᱮᱱᱮᱡ ᱥᱮᱨᱮᱧ ᱫᱚ ᱛᱩᱢᱫᱟᱜ ᱴᱟᱢᱟᱠ ᱛᱮ ᱮᱱᱮᱡ ᱥᱮᱨᱮᱧ ᱜᱮᱞᱮ ᱠᱩᱥᱤᱭᱟᱜᱼᱟ ᱛᱩᱢᱫᱟᱜ ᱴᱟᱢᱟᱠ ᱛᱮ ᱮᱱᱮᱡ ᱥᱮᱨᱮᱧ ᱡᱟᱦᱟᱸ ᱞᱮᱠᱟ ᱨᱟᱹᱥᱠᱟᱹ ᱵᱩᱡᱷᱟᱹᱜᱼᱟ ᱰᱤᱡᱮ ᱞᱟᱜᱽᱬᱮ ᱛᱮᱫᱚ ᱚᱱᱠᱟ ᱨᱟᱹᱥᱠᱟᱹ ᱫᱚ ᱵᱟᱭ ᱵᱩᱡᱷᱟᱹᱜᱼᱟ ᱚᱱᱟᱛᱮ ᱟᱞᱮ ᱫᱚ ᱟᱹᱛᱩ ᱨᱮ ᱛᱩᱢᱫᱟᱜ ᱴᱟᱢᱟᱠ ᱛᱮᱜᱮᱞᱮ ᱮᱱᱮᱡᱼᱟ ᱟᱨ ᱡᱮᱛᱮ ᱦᱚᱲᱜᱮ ᱯᱷᱩᱴᱟᱹ ᱥᱟᱹᱲᱤ ᱟᱨ ᱠᱟᱸᱪᱟ ᱫᱷᱩᱛᱤ ᱠᱟᱛᱮᱫ ᱜᱮ ᱟᱞᱮᱭᱟᱜ ᱥᱟᱶᱛᱟ ᱨᱮᱭᱟᱜ ᱫᱚᱞᱮ ᱮᱱᱮᱡ ᱥᱮᱨᱮᱧ ᱫᱚᱞᱮ ᱠᱩᱥᱤᱭᱟᱜᱼᱟ ᱟᱨ ᱥᱟᱶᱛᱟ ᱨᱮᱭᱟᱜ ᱡᱩᱫᱤ ᱟᱢ ᱟᱹᱨᱤᱪᱟᱹᱞᱤᱢ ᱦᱤᱲᱤᱧᱟ ᱮᱱᱠᱷᱟᱱ ᱥᱟᱶᱛᱟ ᱨᱤᱱᱤᱡ ᱦᱚᱲ ᱫᱚ ᱵᱟᱢ ᱦᱩᱭᱩᱜ ᱠᱟᱱᱟ ᱪᱤᱠᱟᱹᱛᱮ ᱟᱢᱟᱜ ᱥᱟᱶᱛᱟ ᱨᱮᱭᱟᱜ ᱥᱟᱶᱛᱟ ᱥᱚᱢᱟᱡᱽ ᱨᱮᱭᱟᱜ ᱨᱟᱭᱨᱤᱛ ᱫᱚ ᱟᱢ ᱛᱮᱜᱮᱢ ᱵᱩᱡᱷᱟᱹᱣ ᱫᱟᱲᱮᱭᱟᱜᱼᱟ ᱥᱟᱶᱛᱟ ᱥᱚᱢᱟᱡᱽ ᱨᱮ ᱡᱟᱦᱟᱸ ᱞᱮᱠᱟ ᱮᱱᱮᱡ ᱥᱮᱨᱮᱧ ᱪᱮ ᱵᱟ ᱠᱩᱥᱤ ᱨᱟᱹᱥᱠᱟᱹ ᱢᱮᱱᱟᱜᱼᱟ ᱚᱱᱠᱟ ᱫᱚ ᱛᱩᱢᱫᱟᱜ ᱛᱮ ᱡᱟᱦᱟᱸ ᱞᱮᱠᱟ ᱮᱱᱮᱡ ᱥᱮᱨᱮᱧ ᱨᱟᱹᱥᱠᱟᱹ ᱵᱩᱡᱷᱟᱹᱜᱼᱟ ᱚᱱᱠᱟ ᱰᱤᱡᱮᱞ ᱛᱮ ᱮᱱᱮᱡ ᱫᱚ ᱠᱩᱥᱤ ᱫᱚ ᱨᱟᱹᱥᱠᱟᱹ ᱫᱚ ᱵᱟᱭ ᱵᱩᱡᱷᱟᱹᱜᱼᱟ ᱚᱱᱠᱟᱜᱮ ᱚᱱᱟ ᱪᱮᱠᱟ ᱟᱞᱮ ᱟᱹᱛᱩ ᱨᱮᱭᱟᱜ ᱥᱟᱶᱛᱟ ᱨᱮᱫᱚ ᱥᱚᱵ ᱵᱟᱦᱟ ᱥᱚᱦᱨᱟᱭ ᱨᱮᱜᱮ ᱨᱟᱹᱥᱠᱟᱹ ᱫᱚ ᱟᱨ ᱛᱩᱢᱫᱟᱜ ᱴᱟᱢᱟᱠ ᱛᱮᱜᱮᱞᱮ ᱮᱱᱮᱡᱼᱟ ᱪᱤᱠᱟᱹᱛᱮ ᱵᱟᱦᱟ ᱥᱚᱦᱨᱟᱭ ᱨᱮᱫᱚ ᱰᱟᱝᱨᱤ ᱯᱟᱨᱟᱵᱽ ᱦᱚᱸ ᱟᱨ ᱦᱚᱲ ᱠᱚᱣᱟᱜ ᱦᱚᱸ ᱯᱚᱨᱚᱵᱽ ᱠᱟᱱ ᱜᱮᱭᱟ ᱚᱱᱠᱟᱜᱮ ᱟᱞᱮ ᱫᱚ ᱛᱩᱢᱫᱟᱜ ᱴᱟᱢᱟᱠ ᱛᱮᱜᱮᱞᱮ ᱮᱱᱮᱡ ᱥᱮᱨᱮᱧᱟ ᱟᱨ ᱛᱩᱢᱫᱟᱜ ᱴᱟᱢᱟᱠ ᱛᱮ ᱡᱟᱦᱟᱸ ᱞᱮᱠᱟ ᱵᱟᱢ ᱮᱱᱮᱡᱼᱟ ᱮᱱᱠᱷᱟᱱ ᱚᱱᱟᱫᱚ ᱫᱤᱥᱚᱢ ᱦᱚᱲ ᱦᱚᱸᱠᱚ ᱞᱟᱸᱫᱟ ᱟᱢᱟ ᱩᱱᱠᱩ ᱫᱚ ᱥᱟᱱᱛᱟᱲ ᱦᱩᱭ ᱠᱟᱛᱮᱫ ᱥᱟᱱᱛᱟᱲ ᱥᱚᱢᱟᱡᱽ ᱨᱮᱭᱟᱜ ᱫᱚ ᱵᱟᱠᱚ ᱠᱟᱹᱢᱤ ᱠᱟᱱᱟ ᱪᱤᱠᱟᱹᱛᱮ ᱥᱟᱱᱛᱟᱲ ᱥᱚᱢᱟᱡᱟᱜ ᱢᱟ ᱛᱩᱢᱫᱟᱜ ᱴᱟᱢᱟᱠ ᱠᱟᱱ ᱜᱮᱭᱟ ᱵᱤᱦᱟ ᱵᱟᱯᱞᱟ ᱠᱚᱨᱮ ᱦᱚᱸ ᱛᱩᱢᱫᱟᱜ ᱴᱟᱢᱟᱠ ᱫᱚ ᱞᱟᱹᱠᱛᱤᱜ ᱜᱮᱭᱟ ᱛᱩᱢᱫᱟᱜ ᱴᱟᱢᱟᱠ ᱵᱟᱝᱠᱷᱟᱱ ᱵᱟᱯᱞᱟ ᱞᱮᱠᱟ ᱦᱚᱸ ᱵᱟᱭ ᱵᱩᱡᱷᱟᱹᱜᱼᱟ ᱚᱱᱠᱟ ᱜᱮ ᱚᱱᱟ ᱠᱟᱛᱮᱫ ᱟᱞᱮ ᱫᱚ ᱥᱟᱶᱛᱟ ᱨᱮᱫᱚ ᱛᱩᱢᱫᱟᱜ ᱴᱟᱢᱟᱠ ᱜᱮ ᱟᱞᱮᱭᱟᱜ ᱫᱚ ᱠᱩᱥᱤ ᱨᱟᱹᱥᱠᱟᱹ ᱫᱚ ᱛᱩᱢᱫᱟᱜ ᱴᱟᱢᱟᱠ ᱛᱮᱞᱮ ᱮᱱᱮᱡ ᱥᱮᱨᱮᱧ ᱞᱮ ᱮᱱᱟᱝ ᱜᱮ ᱟᱞᱮᱭᱟᱜ ᱥᱟᱶᱛᱟ ᱨᱮᱱ ᱦᱚᱲ ᱦᱚᱸᱠᱚ ᱠᱩᱥᱤᱜᱼᱟ ᱟᱨ ᱟᱞᱮ ᱨᱮᱱ ᱵᱚᱸᱜᱟᱼᱵᱩᱨᱩ ᱡᱟᱦᱟᱸ ᱛᱤᱱᱟᱹᱜ ᱜᱮ ᱢᱮᱱᱟᱜ ᱠᱚᱣᱟ ᱡᱟᱦᱮᱨ ᱜᱟᱲ ᱨᱮ ᱪᱮ ᱵᱟᱝ ᱢᱟᱹᱡᱷᱤ ᱡᱟᱦᱟᱸ ᱛᱤᱱᱟᱹᱜ ᱜᱮ ᱵᱚᱸᱜᱟᱼᱵᱩᱨᱩ ᱟᱡ ᱢᱟᱹᱡᱷᱤ ᱱᱟᱭᱠᱮ ᱵᱚᱸᱜᱟᱼᱵᱩᱨᱩ ᱟᱡᱼᱮ ᱥᱮᱵᱟ ᱫᱮᱵᱟᱭᱮᱫ ᱠᱚᱣᱟ ᱟᱞᱮ ᱫᱚ ᱛᱩᱢᱫᱟᱜ ᱴᱟᱢᱟᱠ ᱛᱮᱜᱮ ᱟᱠᱷᱲᱟ ᱨᱮᱞᱮ ᱨᱩ ᱟᱠᱟᱫ ᱠᱷᱟᱱ ᱜᱮ ᱟᱞᱮ ᱨᱮᱱ ᱵᱚᱸᱜᱟᱼᱵᱩᱨᱩ ᱫᱚ ᱡᱮᱛᱮ ᱠᱚ ᱠᱩᱥᱤ ᱨᱟᱹᱥᱠᱟᱹᱜᱼᱟ ᱚᱱᱟ ᱠᱷᱟᱹᱛᱤᱨ ᱟᱞᱮ ᱫᱚ ᱦᱚᱲ ᱮᱱᱮᱡ ᱡᱚᱠᱷᱚᱱ ᱞᱮ ᱥᱟᱯᱲᱟᱣᱟ ᱮᱱᱠᱷᱟᱱ ᱫᱚ ᱛᱩᱢᱫᱟᱜ ᱴᱟᱢᱟᱠ ᱛᱮᱜᱮᱞᱮ ᱮᱱᱮᱡᱼᱟ